ᱟᱛᱳ ᱴᱚᱞᱟᱨᱮ ᱱᱤᱡᱮ ᱞᱟᱹᱜᱤᱫ ᱫᱚ ᱠᱤᱪᱷᱩ ᱩᱯᱚᱠᱟᱨ ᱫᱚ ᱦᱩᱭᱩᱜ ᱠᱟᱱᱟ ᱡᱮᱢᱚᱱ ᱟᱵᱚ ᱤᱧᱟᱹᱜ ᱟᱛᱳ ᱴᱚᱞᱟᱨᱮ ᱡᱟᱦᱟᱸ ᱠᱚ ᱧᱟᱢᱚᱜᱼᱟ ᱚᱱᱟ ᱫᱚ ᱦᱮᱸ ᱧᱩ ᱞᱮᱠᱷᱟᱱ ᱥᱮ ᱡᱚᱢ ᱞᱮᱠᱷᱟᱱ ᱵᱷᱟᱹᱜᱤᱜ ᱟᱵᱚᱱ ᱚᱱᱟ ᱫᱚ ᱦᱩᱭᱩᱜ ᱠᱟᱱᱟ ᱡᱮᱢᱚᱱ ᱵᱩᱞᱩᱝ ᱪᱤᱱᱤ ᱫᱟᱜ ᱦᱚᱸ ᱚᱱᱟ ᱛᱮᱦᱚᱸ ᱵᱷᱟᱹᱜᱤᱜᱼᱟ ᱠᱚᱛᱮᱠ ᱠᱚᱫᱚ ᱛᱷᱟᱱᱠᱩᱱᱤ ᱯᱟᱛᱟ ᱠᱤᱢᱵᱟ ᱢᱮᱱᱟᱜᱼᱟ ᱠᱟᱹᱣᱦᱟᱹ ᱚᱟ ᱨᱮᱱᱟᱜ ᱪᱷᱟᱞ ᱠᱚ ᱨᱚᱥ ᱪᱷᱟᱞ ᱠᱚ ᱨᱤᱫ ᱠᱟᱛᱮ ᱚᱱᱟ ᱨᱚᱥ ᱧᱩ ᱥᱮ ᱟᱨ ᱞᱚᱣᱟ ᱠᱚ ᱚᱱᱟ ᱠᱚᱵᱚᱱ ᱡᱚᱢ ᱦᱚᱪᱚ ᱠᱚᱣᱟ ᱱᱤᱭᱟᱹ ᱱᱤᱭᱟᱹ ᱜᱮ ᱱᱚᱣᱟ ᱨᱮᱱᱟᱜ ᱩᱯᱚᱠᱟᱨ ᱫᱚ